ᱤᱧ ᱫᱚ ᱜᱟᱶᱛᱟ ᱠᱚᱨᱮ ᱮᱢᱟᱱ ᱠᱚᱨᱮ ᱟᱹᱰᱤᱜᱤᱧ ᱥᱮᱞᱮᱫ ᱟᱠᱟᱱᱟ ᱟᱨ ᱦᱚᱲ ᱠᱚᱦᱚᱧ ᱟᱹᱭᱩᱨᱟᱠᱟᱫ ᱠᱚᱣᱟ ᱛᱚᱵᱮ ᱜᱟᱶᱛᱟ ᱪᱟᱞᱟᱣ ᱞᱟᱹᱜᱤᱫ ᱛᱮᱫᱚ ᱟᱹᱰᱤᱜᱮ ᱦᱟᱢᱟᱞ ᱠᱟᱹᱢᱤ ᱠᱟᱱᱟ ᱟᱹᱰᱤ ᱟᱞᱜᱟ ᱛᱮᱫᱚ ᱵᱟᱝ ᱪᱟᱞᱟᱜᱼᱟ ᱩᱱᱟᱹᱜ ᱦᱚᱲᱟᱜ ᱜᱚᱲᱚ ᱦᱟᱛᱟᱣ ᱦᱩᱭᱩᱜᱼᱟ ᱟᱨ ᱱᱟᱯᱟᱭᱛᱮ ᱠᱟᱹᱢᱤᱦᱚᱨᱟ ᱪᱟᱞᱟᱣ ᱞᱟᱹᱜᱤᱫ ᱛᱮᱫᱚ ᱟᱹᱰᱤᱜᱮ ᱱᱤᱡᱮᱨᱟᱜ ᱳᱡᱚᱱ ᱛᱟᱦᱮᱸ ᱫᱚᱨᱠᱟᱨ ᱠᱷᱚᱢᱚᱛᱟ ᱛᱟᱦᱮᱱ ᱫᱚᱨᱠᱟᱨ ᱟᱫᱚ ᱱᱚᱜᱼᱚ ᱱᱚᱝᱠᱟ ᱠᱟᱹᱢᱤᱦᱚᱨᱟ ᱠᱚᱧ ᱪᱟᱞᱟᱣ ᱵᱟᱲᱟᱣᱟᱠᱟᱫ ᱜᱮᱭᱟ ᱱᱚᱣᱟ ᱠᱚᱛᱮᱧ ᱵᱩᱡᱷᱟᱹᱣᱟᱠᱟᱫᱟ ᱡᱮ ᱟᱹᱰᱤᱜᱟᱱ ᱜᱟᱶᱛᱟ ᱠᱚᱨᱮ ᱱᱚᱝᱠᱟᱱ ᱠᱟᱹᱢᱤᱦᱚᱧ ᱧᱮᱞᱟᱠᱟᱫ ᱠᱚᱣᱟ ᱦᱚᱲ ᱠᱚ ᱦᱚᱸ ᱟᱫᱚ ᱚᱱᱟᱛᱮ ᱤᱧᱦᱚᱧ ᱪᱮᱫ ᱟᱠᱟᱫᱛᱮ ᱱᱚᱣᱟ ᱠᱚ ᱠᱟᱹᱢᱤᱦᱚᱨᱟ ᱱᱟᱯᱟᱭ ᱛᱮᱜᱮᱧ ᱪᱟᱞᱟᱣ ᱤᱫᱤᱭᱮᱫᱟ ᱟᱫᱚ ᱱᱚᱜᱼᱚᱭ ᱱᱚᱝᱠᱟᱱ ᱜᱟᱶᱛᱟ ᱨᱮᱱᱟᱜ ᱦᱟᱢᱟᱞ ᱡᱟᱦᱟᱸ ᱠᱟᱹᱢᱤ ᱢᱮᱱᱟᱜᱼᱟ ᱱᱚᱣᱟ ᱠᱚ ᱱᱟᱯᱟᱭᱛᱮ ᱪᱟᱞᱟᱣ ᱤᱫᱤ ᱞᱟᱹᱜᱤᱫ ᱛᱮᱫᱚ ᱟᱹᱰᱤ ᱱᱟᱯᱟᱭ ᱤᱧᱟᱹᱜ ᱩᱭᱦᱟᱹᱨ ᱦᱚᱸ ᱢᱮᱱᱟᱜᱼᱟ ᱟᱨ ᱱᱟᱯᱟᱭ ᱜᱤᱧ ᱠᱟᱹᱢᱤ ᱤᱫᱤᱭᱮᱫᱼᱟ ᱟᱨ ᱟᱜᱟᱢ ᱨᱮᱦᱚᱧ ᱠᱟᱹᱢᱤᱭᱟ ᱱᱚᱣᱟ ᱠᱚᱜᱮ ᱱᱚᱜᱼᱚ ᱱᱚᱝᱠᱟ ᱥᱮᱲᱟ ᱟᱠᱟᱫᱼᱟ ᱠᱟᱹᱢᱤ ᱠᱚᱧ ᱪᱮᱫ ᱟᱠᱟᱫᱟ ᱟᱫᱚ ᱱᱚᱝᱠᱟᱜᱮ ᱫᱤᱱᱟᱹᱢᱜᱤᱧ ᱠᱟᱹᱢᱤ ᱤᱫᱤᱭᱮᱫᱟ